ᱚᱞ ᱱᱤᱭᱟᱹ ᱤᱧᱟᱹᱜ ᱟᱥ ᱫᱚ ᱥᱚᱢᱟᱡᱽ ᱱᱤᱭᱟᱹ ᱦᱟᱯᱮᱱ ᱫᱤᱱ ᱨᱮᱱ ᱯᱚᱼᱯᱚᱝᱲᱟ ᱱᱤᱭᱮ ᱡᱟᱦᱟᱸ ᱫᱚ ᱥᱚᱢᱟᱡᱽ ᱤᱫᱤ ᱠᱟᱛᱮᱫ ᱢᱟᱱᱣᱟ ᱠᱚ ᱡᱩᱢᱤᱫ ᱫᱟᱲᱮᱜᱼᱟ ᱱᱟᱭᱛᱮ ᱱᱟᱯᱟᱭ ᱛᱮᱠᱚ ᱛᱟᱦᱮᱸ ᱫᱟᱲᱮᱜᱼᱟ ᱠᱟᱞᱪᱟᱨ ᱠᱚ ᱥᱟᱵ ᱫᱚᱦᱚ ᱫᱟᱲᱮᱜᱼᱟ ᱟᱨ ᱱᱤᱭᱟᱹ ᱚᱞ ᱤᱫᱤ ᱠᱟᱛᱮᱜ ᱤᱧᱟᱹᱜ ᱱᱚᱣᱟ ᱟᱨᱡᱟᱣ ᱫᱚ ᱱᱤᱭᱟᱹ ᱜᱮ ᱡᱮ ᱚᱞ ᱠᱟᱛᱮᱜ ᱚᱱᱟ ᱚᱞ ᱯᱟᱲᱦᱟᱣ ᱠᱟᱛᱮᱜ ᱱᱟᱦᱟᱜ ᱡᱩᱜᱽ ᱨᱮᱱ ᱜᱤᱫᱽᱨᱟᱹ ᱥᱮᱫᱟᱭ ᱨᱮᱭᱟᱜ ᱚᱱᱟ ᱜᱮᱱ ᱠᱚ ᱡᱟᱛᱮ ᱠᱚ ᱥᱟᱵ ᱫᱚᱦᱚ ᱫᱟᱲᱮᱜ ᱟᱨ ᱦᱟᱯᱮᱱ ᱫᱤᱱ ᱨᱮ ᱚᱱᱟ ᱠᱚ ᱜᱮᱱ ᱡᱟᱛᱮ ᱩᱝᱠᱩ ᱠᱚ ᱠᱟᱡᱽ ᱨᱮᱠᱚ ᱞᱟᱜᱟᱣ ᱫᱟᱲᱮᱜ ᱟᱨ ᱥᱮᱫᱟᱭ ᱠᱟᱞᱪᱟᱨ ᱱᱟᱦᱟᱜ ᱠᱟᱞᱪᱟᱨ ᱦᱟᱯᱮᱱ ᱰᱤᱱ ᱨᱮᱭᱟᱜ ᱠᱟᱞᱪᱟᱨ ᱨᱮ ᱡᱟᱛᱮ ᱢᱤᱜᱴᱮᱡ ᱥᱚᱝᱢᱤᱥᱨᱚᱱ ᱛᱟᱦᱮᱸᱱ ᱟᱨ ᱱᱚᱣᱟ ᱡᱚᱜᱚᱛ ᱡᱟᱛᱮ ᱫᱷᱟᱨᱛᱤ ᱡᱟᱛᱮ ᱱᱟᱭᱛᱮ ᱱᱟᱯᱟᱭ ᱛᱮ ᱛᱟᱦᱮᱸᱱ ᱟᱨ ᱢᱟᱱᱣᱟ ᱠᱚ ᱱᱟᱭᱛᱮ ᱱᱟᱯᱟᱭᱛᱮᱠᱚ ᱛᱟᱦᱮᱸᱱ ᱡᱩᱢᱤᱫ ᱛᱮᱠᱚ ᱛᱟᱦᱮᱸᱱ ᱡᱚᱛᱚ ᱢᱟᱱᱣᱟ ᱱᱤᱭᱮ ᱱᱟᱭ ᱛᱮᱠᱚ ᱛᱟᱦᱮᱸᱱ ᱱᱟᱯᱟᱭ ᱛᱮᱠᱚ ᱛᱟᱦᱮᱸᱱ ᱤᱱᱟᱹ ᱠᱚ ᱟᱥ ᱤᱧ ᱟᱨᱡᱟᱣ ᱤᱧ ᱪᱮᱥᱴᱟᱭᱟ ᱥᱮ ᱚᱞ ᱤᱫᱤ ᱠᱟᱛᱮᱜ ᱟᱨᱡᱟᱣᱟᱹᱧ